ᱟᱵᱚᱣᱟᱜ ᱱᱮᱛᱟᱨᱟᱜ ᱡᱩᱜᱽ ᱨᱮᱫᱚ ᱟᱵᱚ ᱡᱟᱦᱟᱸ ᱯᱟᱹᱦᱤᱞ ᱥᱟᱨᱚᱫᱟ ᱯᱨᱚᱥᱟᱫᱽ ᱠᱤᱥᱠᱩ ᱡᱟᱦᱟᱸ ᱪᱤᱠᱤᱛᱮ ᱚᱞ ᱥᱮᱲᱟ ᱦᱚᱪᱚᱣ ᱠᱟᱜ ᱵᱚᱱᱟᱭ ᱫᱚ ᱚᱱᱟ ᱠᱚᱜᱮ ᱱᱮᱛᱟᱨ ᱠᱚ ᱯᱟᱹᱴᱷᱩᱣᱟᱹ ᱠᱚᱲᱟ ᱜᱤᱫᱽᱨᱟᱹ ᱠᱚ ᱡᱚᱛᱚ ᱜᱮᱠᱚ ᱥᱮᱲᱟᱭᱮᱫᱟ ᱥᱮᱲᱟᱭᱮᱜ ᱠᱷᱟᱹᱛᱤᱨ ᱟᱨᱚ ᱠᱟᱹᱴᱤᱡ ᱠᱟᱹᱴᱤᱡ ᱜᱤᱫᱟᱹᱨ ᱯᱤᱫᱟᱹᱨ ᱠᱚ ᱡᱚᱛᱚ ᱜᱮᱠᱚ ᱥᱮᱲᱟ ᱟᱠᱚ ᱠᱟᱱᱟ ᱟᱹᱰᱤ ᱡᱟᱭᱜᱟ ᱨᱮᱜᱮ ᱱᱮᱛᱟᱨ ᱫᱚ ᱥᱠᱩᱞ ᱠᱚᱦᱚᱸ ᱡᱷᱤᱡ ᱟᱠᱟᱱᱟ ᱯᱨᱟᱭᱢᱟᱨᱤ ᱥᱠᱩᱞ ᱠᱚᱨᱮ ᱦᱚᱸ ᱦᱟᱭ ᱥᱠᱩᱞ ᱠᱚᱨᱮ ᱦᱚᱸ ᱠᱚᱞᱮᱡᱽ ᱠᱚᱨᱮ ᱦᱚᱸ ᱱᱮᱛᱟᱨ ᱫᱚ ᱚᱞ ᱪᱤᱠᱤ ᱜᱮᱠᱚ ᱯᱟᱲᱦᱟᱣ ᱦᱚᱪᱚᱭᱮᱫ ᱠᱚᱣᱟ